ᱦᱮᱞᱳ ᱦᱮᱸ ᱢᱟ ᱞᱟᱹᱭ ᱢᱮ ᱦᱮᱸ ᱢᱟ ᱞᱟᱹᱭ ᱢᱮ ᱟᱪᱪᱷᱟ ᱴᱷᱤᱠᱜᱮᱭᱟ ᱪᱮᱫᱞᱮᱠᱟᱱᱟᱜ ᱦᱮᱞᱯ ᱚᱱᱟ ᱞᱟᱹᱭ ᱢᱮ ᱦᱮᱸ ᱨᱟᱥᱟᱭᱱᱤᱠ ᱨᱟᱥᱟᱭᱱᱤᱠ ᱥᱟᱨ ᱦᱚᱸᱢ ᱞᱟᱜᱟᱣ ᱫᱟᱲᱮᱭᱟᱜᱼᱟ ᱡᱮᱢᱚᱱ ᱰᱤ ᱮ ᱯᱤ ᱠᱚ ᱢᱮᱱᱟᱜᱼᱟ ᱤᱭᱩᱨᱤᱭᱟᱹ ᱢᱮᱱᱟᱜᱼᱟ ᱛᱟᱯᱚᱨᱮ ᱥᱩᱯᱷᱚᱞᱟ ᱥᱮ ᱫᱚᱥ ᱪᱷᱟᱵᱵᱤᱥ ᱱᱤᱭᱟᱹ ᱠᱚᱫᱚ ᱦᱩᱲᱩ ᱟᱹᱰᱤ ᱱᱟᱯᱟᱭ ᱦᱮᱸ ᱚᱰᱟᱨ ᱫᱟᱲᱮᱭᱟᱜᱼᱟᱢ ᱚᱰᱟᱨ ᱱᱤᱛᱳᱜ ᱫᱚᱠᱟᱱ ᱨᱮ ᱵᱟᱹᱱᱩᱜ ᱦᱟᱛᱟᱲᱟ ᱟᱫᱚ ᱚᱰᱟᱨ ᱞᱮᱠᱷᱟᱱ ᱵᱟᱨ ᱫᱤᱱ ᱯᱚᱨ ᱦᱮᱸ ᱦᱮᱱᱟᱜ ᱦᱮᱸ ᱚᱱᱠᱟ ᱵᱟᱨ ᱫᱤᱱ ᱛᱷᱮᱠᱮ ᱯᱮ ᱫᱤᱱ ᱫᱚ ᱞᱟᱜᱟᱜᱼᱟ ᱦᱮᱸ ᱦᱮᱸ ᱧᱟᱢᱚᱜᱼᱟ ᱟᱫᱚ ᱱᱤᱛᱳᱜ ᱦᱟᱸᱜ ᱴᱷᱤᱠ ᱡᱟᱭᱦᱳᱠ ᱚᱰᱟᱨ ᱞᱮᱠᱷᱟᱱ ᱫᱚ ᱧᱟᱢᱚᱜᱼᱟ ᱚᱱᱠᱟ ᱵᱟᱨ ᱯᱮ ᱦᱚᱲ ᱠᱚ ᱚᱰᱟᱨ ᱞᱮᱠᱷᱟᱱ ᱢᱤᱫ ᱫᱚᱢᱛᱮ ᱟᱹᱜᱩ ᱞᱮᱠᱷᱟᱱ ᱫᱚ ᱟᱹᱰᱤ ᱵᱮᱥᱴ ᱦᱩᱭᱩᱜᱼᱟ ᱟᱫᱚ ᱩᱱᱠᱩ ᱦᱚᱸ ᱚᱱᱠᱟ ᱜᱟᱯᱟ ᱥᱮ ᱢᱮᱭᱟᱝ ᱠᱚ ᱥᱮᱴᱮᱨ ᱟᱠᱚ ᱦᱟᱸᱜ ᱟᱫᱚ ᱚᱱᱟ ᱥᱚᱢᱚᱭ ᱫᱚ ᱟᱢᱟᱜ ᱦᱚᱧ ᱟᱹᱜᱩ ᱛᱚᱨᱟᱭᱟ ᱦᱮᱸ ᱟᱪᱪᱷᱟ ᱦᱮᱸ ᱚᱱᱟ ᱫᱚ ᱟᱢᱟᱜ ᱡᱚᱢᱤ ᱨᱮᱭᱟᱜ ᱯᱚᱨᱤᱢᱟᱱ ᱦᱤᱥᱟᱹᱵ ᱛᱤᱱᱟᱹᱜ ᱜᱟᱱ ᱡᱟᱭᱜᱟ ᱠᱟᱱᱟ ᱟᱫᱚ ᱚᱱᱟ ᱦᱤᱥᱟᱹᱵ ᱜᱮ ᱠᱮᱡᱤ ᱫᱚ ᱡᱮᱢᱚᱱ ᱫᱚᱥ ᱪᱷᱟᱵᱵᱤᱥ ᱚᱱᱟ ᱨᱮᱭᱟᱜ ᱠᱮᱡᱤ ᱫᱚ ᱦᱩᱭᱩᱜᱼᱟ ᱯᱨᱟᱭ ᱱᱚᱝᱠᱟ ᱳᱭ ᱟᱴᱛᱨᱤᱥ ᱴᱟᱠᱟ ᱜᱟᱱ ᱦᱩᱸ ᱯᱟᱨ ᱠᱮᱡᱤ ᱟᱨ ᱱᱚᱝᱠᱟ ᱤᱭᱩᱨᱤᱭᱟ ᱯᱨᱟᱭ ᱫᱚᱥ ᱴᱟᱠᱟ ᱦᱩᱸ ᱡᱤᱱᱤᱥ ᱢᱮᱱᱟᱜᱼᱟ ᱚᱱᱠᱟ ᱟᱴᱷᱨᱚ ᱵᱤᱥ ᱚᱱᱠᱟ ᱯᱟᱲᱟᱜᱼᱟ ᱚᱱᱟᱫᱚ ᱵᱷᱟᱹᱜᱤ ᱫᱚ ᱵᱟᱝ ᱱᱚᱣᱟ ᱠᱚ ᱞᱟᱜᱟ ᱞᱮᱠᱷᱟᱱ ᱟᱹᱰᱤ ᱱᱟᱯᱟᱭ ᱢᱟᱱᱮ ᱫᱟᱨᱮ ᱦᱚᱸ ᱧᱮᱞᱚᱜᱼᱟ ᱟᱨ ᱫᱟᱱᱟ ᱦᱚᱸ ᱵᱷᱟᱹᱜᱤ ᱜᱮ ᱫᱟᱱᱟᱜᱼᱟ ᱱᱤᱭᱟᱹ ᱠᱚ ᱞᱟᱜᱟᱣ ᱞᱮᱠᱷᱟᱱ ᱜᱮ ᱵᱮᱥᱴ ᱦᱩᱭᱩᱜᱼᱟ ᱟᱪᱪᱷᱟ ᱴᱷᱤᱠᱜᱮᱭᱟ ᱛᱟᱦᱚᱞᱮ ᱦᱮᱸ ᱢᱟ ᱢᱟ ᱛᱟᱦᱚᱞᱮ